ᱟᱹᱞᱤᱧ ᱡᱩᱫᱤ ᱢᱤᱫᱴᱤᱡ ᱵᱟᱡᱟᱨ ᱨᱮ ᱛᱟᱦᱮᱸ ᱠᱟᱛᱮᱫ ᱡᱩᱫᱤ ᱮᱴᱟᱜ ᱵᱟᱡᱟᱨ ᱨᱮ ᱡᱚᱫᱤᱞᱤᱧ ᱥᱤᱯᱷᱴ ᱮᱱᱟ ᱮᱱᱠᱷᱟᱱ ᱚᱱᱟ ᱵᱟᱡᱟᱨ ᱨᱮ ᱡᱟᱦᱟᱸ ᱮᱯᱟᱨᱴᱢᱮᱱᱴ ᱞᱤᱧ ᱧᱟᱢ ᱠᱮᱜᱼᱟ ᱚᱱᱟ ᱮᱯᱟᱨᱴᱢᱮᱱᱴ ᱨᱮ ᱧᱟᱢ ᱠᱟᱛᱮᱫ ᱚᱸᱰᱮ ᱢᱟ ᱡᱚᱛᱚ ᱞᱮᱠᱟᱱᱟᱜ ᱥᱩᱵᱤᱫᱷᱟ ᱢᱟ ᱦᱟᱸᱜ ᱵᱟᱭ ᱛᱟᱦᱮᱱᱟ ᱮᱱᱠᱷᱟᱱ ᱟᱹᱞᱤᱧ ᱡᱟᱦᱟᱸ ᱜᱮᱥ ᱥᱤᱞᱤᱱᱰᱟᱨ ᱠᱚ ᱟᱹᱞᱤᱧᱟᱜ ᱥᱟᱯᱟᱯ ᱠᱚ ᱮᱢᱟᱱ ᱠᱚ ᱡᱟᱦᱟᱸᱜᱮ ᱤᱫᱤᱭᱟ ᱮᱱᱠᱷᱟᱱ ᱚᱱᱟ ᱮᱯᱟᱨᱴᱢᱮᱱᱴ ᱛᱮ ᱟᱹᱞᱤᱧᱞᱤᱧ ᱴᱨᱟᱱᱥᱯᱷᱟᱨᱟ ᱮᱱᱠᱷᱟᱱ ᱚᱸᱰᱮ ᱴᱨᱟᱱᱯᱷᱟᱨ ᱠᱟᱛᱮᱫ ᱡᱮᱛᱮ ᱵᱮᱲᱮ ᱟᱹᱞᱤᱧ ᱜᱮᱥ ᱥᱤᱞᱤᱱᱰᱟᱨ ᱦᱚᱸᱞᱤᱧ ᱧᱮᱞᱟ ᱡᱮ ᱜᱮᱥ ᱥᱤᱞᱤᱱᱰᱟᱨ ᱚᱸᱰᱮ ᱟᱹᱞᱤᱧᱟᱜ ᱥᱩᱵᱤᱫᱷᱟ ᱛᱟᱹᱞᱤᱧ ᱵᱟᱹᱱᱩᱜᱼᱟᱹᱱᱤᱡ ᱤᱱᱟᱹᱜ ᱠᱷᱟᱱᱜᱮ ᱟᱹᱞᱤᱧ ᱪᱮᱫ ᱞᱤᱧ ᱪᱤᱠᱟᱹᱭᱟ ᱤᱱᱟᱹᱜ ᱠᱷᱟᱱᱜᱮ ᱚᱸᱰᱮ ᱱᱟᱦᱟᱸᱜ ᱡᱟᱦᱟᱸ ᱚᱱᱟ ᱮᱯᱟᱨᱴᱢᱮᱱᱴ ᱨᱮ ᱡᱟᱦᱟᱸ ᱱᱟᱦᱟᱜ ᱚᱱᱟ ᱚᱸᱰᱮ ᱚᱠᱚᱭ ᱮᱡᱮᱱᱥᱤ ᱥᱟᱣ ᱟᱠᱚ ᱞᱤᱝᱠ ᱠᱚ ᱫᱚᱦᱚ ᱟᱠᱟᱜᱼᱟ ᱟᱨ ᱚᱠᱚᱭ ᱮᱡᱮᱱᱥᱤ ᱥᱟᱣ ᱟᱠᱚ ᱢᱟᱱᱟᱣ ᱢᱟᱸᱜᱟᱣᱮᱫᱼᱟᱠᱚ ᱩᱱᱤ ᱩᱱᱤ ᱨᱮᱱ ᱩᱱᱤ ᱨᱮᱱ ᱯᱨᱚᱛᱷᱚᱢ ᱞᱤᱧ ᱠᱟᱞᱮᱠᱥᱚᱱᱮᱭᱟ ᱟᱨᱞᱤᱧ ᱢᱮᱛᱟᱭᱟ ᱡᱮ ᱵᱟᱝᱟ ᱟᱹᱞᱤᱧ ᱚᱱᱟ ᱵᱟᱡᱟᱨ ᱠᱷᱚᱱᱟᱜ ᱱᱚᱣᱟ ᱵᱟᱡᱟᱨ ᱞᱤᱧ ᱦᱮᱡ ᱠᱟᱱᱟ ᱟᱨ ᱟᱹᱞᱤᱧᱟᱜ ᱮᱯᱟᱨᱴᱢᱮᱱᱴ ᱱᱟᱢᱵᱟᱨ ᱫᱚ ᱦᱩᱭᱩᱜ ᱠᱟᱱᱟ ᱫᱩᱭ ᱪᱟᱨ ᱪᱷᱚ ᱵᱟᱭ ᱥᱤᱠᱥ ᱟᱨ ᱚᱱᱟ ᱞᱮᱠᱟᱛᱮ ᱟᱹᱞᱤᱧ ᱱᱤᱛᱚᱜ ᱱᱤᱛᱚᱜ ᱟᱹᱰᱤ ᱛᱩᱨᱟᱹᱫ ᱟᱹᱞᱤᱧ ᱜᱮᱥ ᱥᱤᱞᱤᱱᱰᱟᱨ ᱟᱹᱞᱤᱧ ᱡᱟᱦᱟᱸ ᱞᱮᱠᱟᱨᱮ ᱠᱟᱱᱮᱠᱥᱚᱱᱨᱮ ᱟᱹᱞᱤᱧ ᱡᱳᱜᱟᱲᱟᱹᱞᱤᱧ ᱵᱤᱱ ᱟᱨ ᱚᱱᱟ ᱞᱮᱠᱟᱛᱮ ᱟᱹᱞᱤᱧ ᱩᱱᱤ ᱡᱟᱦᱟᱸ ᱦᱟᱸᱜ ᱮᱡᱮᱱᱴ ᱢᱮᱱᱟᱭᱟ ᱦᱟᱸᱜ ᱡᱟᱦᱟᱸᱭ ᱱᱩᱭ ᱦᱟᱸᱜ ᱢᱟᱱᱮ ᱡᱚᱲᱟᱣᱮᱫ ᱟᱭ ᱮᱱᱠᱷᱟᱱ ᱩᱱᱤ ᱟᱹᱞᱤᱧᱟᱜ ᱟᱫᱷᱟᱨ ᱱᱚᱢᱵᱚᱨ ᱠᱚᱧ ᱞᱟᱹᱭ ᱟᱭᱟ ᱡᱟᱦᱟᱸ ᱞᱮᱠᱟ ᱛᱟᱨᱢᱟᱱᱮ ᱛᱤᱱ ᱪᱷᱚ ᱟᱴ ᱟᱴ ᱯᱟᱸᱪ ᱫᱩᱭ ᱮᱠ ᱚᱱᱠᱟᱜᱮ ᱠᱚᱞ ᱠᱟᱛᱮᱫ ᱩᱱᱤ ᱥᱟᱣ ᱯᱨᱚᱛᱷᱚᱢ ᱠᱟᱱᱮᱠᱥᱚᱱ ᱫᱚᱦᱚ ᱠᱟᱛᱮᱫ ᱛᱟᱨᱯᱚᱨᱮ ᱩᱱᱤ ᱥᱟᱜ ᱟᱹᱞᱤᱧ ᱞᱤᱧ ᱫᱚᱦᱚ ᱠᱮᱜᱼᱟ ᱞᱤᱧ ᱚᱱᱟ ᱛᱟᱭᱚᱢ ᱩᱱᱤ ᱟᱡ ᱜᱮᱥ ᱥᱤᱞᱤᱱᱰᱟᱨ ᱟᱹᱞᱤᱧᱟᱜ ᱯᱷᱳᱱ ᱱᱚᱢᱵᱚᱨ ᱮᱰᱚᱯ ᱠᱟᱛᱮᱫ ᱩᱱᱤ ᱟᱡ ᱮ ᱟᱹᱜᱩᱣᱟᱹᱞᱤᱧᱟ ᱟᱨ ᱚᱱᱟ ᱠᱟᱛᱮᱫ ᱡᱳᱜᱟᱣ ᱡᱚᱛᱚᱱ ᱞᱮᱭᱟ ᱛᱟᱨᱯᱚᱨᱮ ᱚᱱᱠᱟ ᱞᱮᱠᱟᱛᱮ ᱟᱹᱞᱤᱧ ᱚᱱᱟ ᱡᱟᱭᱜᱟ ᱨᱮ ᱟᱹᱞᱤᱧ ᱞᱤᱧ ᱥᱛᱷᱟᱭᱤ ᱵᱟᱥᱤᱱᱫᱟ ᱞᱤᱧ ᱦᱩᱭᱩᱜᱼᱟ